ᱯᱳᱣᱨᱚᱥᱚᱵᱷᱟ ᱥᱮ ᱯᱚᱧᱪᱟᱭᱮᱛ ᱫᱚ ᱟᱭᱢᱟ ᱨᱚᱠᱚᱢ ᱢᱩᱲᱩᱫ ᱥᱟᱛᱟᱢ ᱥᱚᱝᱜᱮ ᱥᱮᱞᱮᱫ ᱢᱮᱱᱟᱭᱟ ᱥᱮᱭ ᱨᱚᱠᱚᱢ ᱯᱳᱣᱨᱚᱥᱚᱵᱷᱟ ᱮᱞᱟᱠᱟ ᱨᱮᱱ ᱦᱚᱲᱟᱜ ᱨᱟᱥᱛᱟ ᱜᱷᱟᱴ ᱚᱸᱰᱮ ᱧᱩᱭ ᱫᱟᱜ ᱨᱮᱱᱟᱜ ᱵᱮᱵᱚᱥᱛᱷᱟ ᱦᱚᱨ ᱰᱟᱦᱟᱨ ᱚᱸᱰᱮ ᱡᱟᱛᱮ ᱟᱞᱚ ᱫᱷᱩᱥᱚᱱᱚᱜ ᱥᱟᱯᱷᱟᱼᱥᱟᱹᱯᱷᱤ ᱫᱚᱦᱚᱭ ᱚᱸᱰᱮᱱ ᱠᱚ ᱦᱚᱲᱟᱜ ᱜᱚᱲᱚ ᱜᱚᱯᱲᱚ ᱛᱟᱨᱯᱚᱨᱮ ᱚᱱᱟ ᱠᱚ ᱥᱟᱱᱟᱢ ᱚᱠᱚᱭ ᱚᱠᱟ ᱠᱚ ᱪᱮᱫ ᱡᱟᱹᱨᱩᱲ ᱟᱠᱚ ᱠᱟᱱᱟ ᱚᱱᱟᱠᱚ ᱧᱮᱞ ᱛᱩᱱᱠᱷᱤ ᱛᱚᱞᱟᱥ ᱟᱭ ᱯᱳᱨᱚ ᱥᱚᱵᱷᱟ ᱮᱞᱟᱠᱟ ᱨᱮᱱ ᱦᱚᱲ ᱩᱱᱠᱩ ᱴᱷᱨᱡ ᱟᱫᱟᱨᱥ ᱠᱚ ᱫᱚᱦᱚᱭᱟ ᱟᱨ ᱚᱱᱠᱟ ᱞᱮᱠᱟᱜᱮ ᱱᱩᱠᱩ ᱯᱚᱧᱪᱟᱭᱮᱛ ᱮᱞᱟᱠᱟ ᱨᱮᱦᱚᱸ ᱟᱭᱢᱟ ᱜᱚᱴᱮᱡ ᱥᱟᱛᱟᱢ ᱢᱮᱱᱟᱜᱼᱟ ᱡᱮᱨᱚᱠᱚᱢ ᱥᱟᱛᱟᱢ ᱢᱮᱱᱟᱜᱼᱟ ᱡᱮᱨᱚᱠᱚᱢ ᱯᱚᱧᱪᱟᱭᱮᱛ ᱠᱚ ᱟᱛᱳ ᱚᱲᱟᱜ ᱨᱮᱱ ᱦᱚᱲ ᱩᱱᱠᱩᱣᱟᱜ ᱦᱚᱨ ᱰᱟᱦᱟᱨ ᱚᱸᱰᱮ ᱛᱟᱨᱯᱚᱨᱮ ᱱᱚᱣᱟ ᱵᱤᱡᱽᱞᱤ ᱵᱟᱹᱛᱤ ᱛᱟᱨᱯᱚᱨᱮ ᱚᱸᱰᱮᱱᱟᱜ ᱫᱟᱜ ᱵᱮᱵᱚᱥᱛᱷᱟ ᱚᱱᱟ ᱨᱮᱱᱟᱜ ᱪᱟᱥ ᱟᱵᱟᱫ ᱥᱮ ᱥᱤᱢ ᱥᱩᱠᱨᱤ ᱟᱹᱥᱩᱞ ᱱᱚᱝᱠᱟᱱᱟᱜ ᱟᱭᱢᱟ ᱵᱤᱨᱤᱫ ᱠᱟᱹᱢᱤ ᱠᱚ ᱩᱱᱠᱩ ᱠᱚ ᱛᱩᱱᱠᱷᱤ ᱛᱚᱞᱟᱥᱟ ᱟᱨ ᱚᱸᱰᱮ ᱠᱚ ᱜᱚᱲᱚ ᱜᱚᱯᱚᱲ ᱠᱚᱣᱟ ᱥᱮ ᱥᱚᱨᱠᱟᱨᱤ ᱠᱷᱚᱡ ᱚᱠᱟᱴᱟᱜ ᱯᱨᱚᱡᱮᱠᱴ ᱵᱮᱱᱟᱜ ᱠᱟᱱ ᱦᱟᱲᱟᱢ ᱵᱩᱰᱷᱤ ᱦᱚᱲ ᱞᱟᱹᱜᱤᱫ ᱚᱠᱟ ᱠᱚ ᱵᱷᱟᱛᱟ ᱦᱮᱸ ᱱᱚᱣᱟ ᱴᱷᱤᱠ ᱴᱷᱟᱠ ᱩᱱᱠᱩ ᱴᱷᱮᱡ ᱥᱮᱴᱮᱨᱚᱜ ᱩᱱᱠᱩ ᱦᱚᱛᱮ ᱛᱮᱜᱮ ᱩᱱᱠᱩ ᱴᱷᱮᱡ ᱩᱱᱠᱩ ᱛᱩᱱᱠᱷᱤ ᱛᱚᱞᱟᱥ ᱨᱮᱠᱚ ᱫᱚᱦᱚᱭᱟ ᱪᱟᱥ ᱟᱵᱟᱫ ᱪᱤᱠᱟᱛᱮ ᱪᱟᱥ ᱟᱵᱟᱫ ᱟᱨᱦᱚᱸ ᱩᱛᱱᱟᱹᱣᱚᱜᱼᱟ ᱚᱱᱟ ᱥᱮᱫ ᱞᱮᱠᱟᱛᱮ ᱩᱱᱠᱩ ᱜᱚᱲᱚ ᱜᱚᱯᱚᱲ ᱟᱠᱚ ᱮᱢᱟᱣ ᱠᱚᱣᱟ